ᱤᱧ ᱢᱤᱫᱴᱮᱡ ᱡᱚᱢᱟᱜ ᱤᱧ ᱚᱰᱟᱨ ᱞᱤᱫᱟᱹᱧ ᱴᱷᱤᱠᱟᱱᱟ ᱫᱚ ᱦᱩᱭᱩᱜ ᱠᱟᱱ ᱛᱤᱧᱟ ᱵᱟᱸᱫᱞᱳ ᱚᱧᱪᱚᱞ ᱫᱚ ᱦᱩᱭᱩᱜ ᱠᱟᱱ ᱛᱤᱧᱟ ᱥᱟᱛᱩᱲ ᱟᱨ ᱛᱷᱟᱱᱟ ᱫᱚ ᱦᱩᱭᱩᱜ ᱠᱟᱱ ᱛᱤᱧᱟ ᱯᱟᱹᱲᱩᱭ ᱱᱤᱭᱟᱹ ᱴᱷᱤᱠᱟᱱᱟ ᱫᱚ ᱵᱷᱩᱞ ᱜᱮᱛᱤᱧᱟ ᱱᱤᱛᱚᱜ ᱟᱵᱟᱨ ᱫᱚᱥᱟᱨ ᱴᱷᱤᱠᱟᱱᱟᱧ ᱮᱢᱟᱢ ᱠᱟᱱᱟ ᱵᱤᱫᱽᱫᱟᱫᱷᱚᱨᱯᱩᱨ ᱴᱚᱞᱟ ᱛᱤᱧ ᱫᱚ ᱛᱷᱟᱱᱟ ᱛᱤᱧ ᱫᱚ ᱠᱚᱥᱵᱟ ᱚᱧᱪᱚᱞ ᱛᱤᱧ ᱫᱚ ᱥᱟᱹᱛᱩᱲ ᱱᱤᱭᱟᱹ ᱴᱷᱟᱠᱟᱛᱮ ᱱᱤᱭᱟᱹ ᱡᱚᱢᱟᱜ ᱫᱚ ᱟᱹᱜᱩ ᱟᱹᱧ ᱢᱮ